ᱢᱟᱱᱠᱷᱟᱱᱟ ᱡᱟᱭᱜᱟ ᱨᱮ ᱧᱩᱛᱩᱢᱤᱧ ᱞᱟᱹᱭᱮᱜᱼᱟ ᱮᱦᱚᱵ ᱨᱮ ᱞᱩᱜᱩᱵᱩᱨᱩ ᱞᱩᱜᱩᱵᱩᱨᱩ ᱜᱷᱟᱱᱴᱟ ᱵᱟᱲᱮ ᱫᱚᱨᱵᱟᱨ ᱪᱟᱹᱴᱟᱹᱱᱤ ᱚᱱᱟ ᱯᱚᱨᱮ ᱴᱷᱟᱹᱠᱨᱟᱹᱱᱤ ᱵᱩᱨᱩ ᱱᱚᱣᱟ ᱯᱚᱨᱮ ᱰᱚᱵᱨᱟ ᱵᱩᱨᱩ ᱱᱚᱣᱟ ᱯᱚᱨᱮ ᱰᱟᱬᱵᱩᱥ ᱰᱟᱦᱟᱨᱰᱤ ᱟᱛᱳ ᱚᱱᱟ ᱯᱚᱨᱮ ᱜᱩᱸᱰᱩᱨᱤᱭᱟᱹ ᱥᱚᱦᱤᱫᱽ ᱜᱩᱸᱰᱩᱨᱤᱭᱟᱹ ᱟᱛᱳ ᱚᱱᱟ ᱯᱚᱨᱮ ᱯᱟᱠᱲᱟ ᱯᱟᱴ ᱰᱟᱵᱨᱟ ᱵᱩᱨᱩ